ᱱᱚᱣᱟ ᱩᱲᱤᱥᱥᱟ ᱫᱤᱥᱚᱢ ᱨᱮᱦᱚᱸ ᱡᱷᱟᱲᱠᱷᱚᱸᱰ ᱫᱤᱥᱚᱢ ᱞᱮᱠᱟᱜᱮ ᱱᱚᱛᱮ ᱦᱚᱸ ᱟᱵᱚ ᱥᱟᱱᱛᱟᱲ ᱠᱚᱣᱟᱜ ᱰᱩᱞᱩᱝ ᱜᱟᱹᱰᱤ ᱢᱮᱱᱟᱜᱼᱟ ᱱᱚᱣᱟ ᱥᱟᱫᱚᱢ ᱜᱟᱹᱰᱤᱦᱚᱸ ᱢᱮᱱᱟᱜᱼᱟ ᱚᱱᱟᱜᱮ ᱨᱟᱛᱷᱜᱟᱹᱰᱤ ᱦᱚᱸ ᱢᱮᱱᱟᱜ ᱜᱮᱭᱟ ᱟᱨᱦᱚᱸ ᱚᱱᱟᱠᱟ ᱜᱮ

ᱵᱚᱱ ᱢᱮᱱᱟ ᱚᱱᱟ ᱜᱟᱹᱰᱤ ᱠᱚᱦᱚᱸ ᱢᱮᱱᱟᱜ ᱜᱮᱭᱟ ᱜᱟᱹᱰᱤ ᱢᱮᱱᱟᱜᱼᱟ ᱜᱟᱹᱰᱤ ᱢᱮᱱᱟᱜᱼᱟ ᱴᱮᱢᱯᱩ ᱜᱟᱹᱰᱤ ᱢᱮᱱᱟᱜᱼᱟ

ᱟᱹᱰᱤ ᱞᱮᱠᱟᱱ ᱱᱚᱛᱮ ᱨᱮᱦᱚᱸ

ᱢᱮᱱᱟᱜ ᱜᱮᱭᱟ ᱚᱱᱟᱠᱚ ᱮᱴᱟᱜ ᱫᱤᱥᱚᱢ ᱞᱮᱠᱟᱜᱮ ᱱᱚᱛᱮ ᱨᱮᱦᱚᱸ ᱜᱟᱹᱰᱤ ᱚᱱᱠᱟᱱᱟᱜ ᱫᱚ ᱢᱮᱱᱟᱜ ᱜᱮᱭᱟ